ᱢᱤᱫᱴᱟᱱ ᱠᱩᱲᱤ ᱜᱤᱫᱽᱨᱟᱹ ᱮᱸᱜᱟᱛ ᱠᱷᱚᱱᱮ ᱡᱟᱱᱟᱢᱚᱜᱼᱟ ᱱᱚᱣᱟ ᱫᱷᱟᱹᱨᱛᱤ ᱫᱷᱩᱲᱤ ᱨᱮ ᱞᱮᱵᱮᱫᱟ ᱟᱨ ᱩᱱᱤ ᱫᱚ ᱟᱭᱳ ᱵᱟᱵᱟᱣᱟᱜ ᱠᱚᱞᱮ ᱨᱮᱜᱮᱭ ᱛᱟᱦᱮᱱᱟ ᱛᱤᱱ ᱵᱷᱳᱨ ᱟᱭᱳᱣᱟᱜ ᱛᱚᱣᱟᱭ ᱧᱩᱭᱟ ᱩᱱ ᱵᱷᱳᱨ ᱫᱚ ᱟᱭᱳᱼᱵᱟᱵᱟᱣᱟᱜ ᱠᱚᱞᱮ ᱨᱮᱜᱮᱭ ᱛᱟᱦᱮᱱᱟ ᱡᱟᱦᱟᱸ ᱞᱮᱠᱟ ᱯᱩᱱ ᱪᱟᱸᱫᱳ ᱫᱷᱟᱹᱵᱤᱡ ᱫᱚ ᱮᱸᱜᱟᱛᱟᱜ ᱛᱚᱣᱟᱜᱮ ᱧᱩᱭᱟᱭ ᱮᱴᱟᱜᱟᱜ ᱫᱚ ᱡᱟᱦᱟᱱᱟᱜ ᱡᱤᱱᱥ ᱪᱮᱫᱦᱚᱸ ᱵᱟᱝᱜᱮᱭ ᱡᱚᱢᱟ ᱡᱟᱦᱟᱸ ᱞᱮᱠᱟ ᱛᱩᱨᱩᱭ ᱪᱟᱸᱫᱳ ᱦᱩᱭᱩᱜᱼᱟ ᱚᱱᱠᱟᱜᱮ ᱫᱟᱜ ᱧᱩ ᱟᱨ ᱡᱮ ᱵᱟᱝ ᱫᱟᱠᱟ ᱡᱚᱢ ᱦᱚᱪᱚ ᱞᱟᱹᱜᱤᱫ ᱡᱤᱱᱤᱥ ᱠᱚᱦᱚᱸ ᱡᱚᱢ ᱫᱟᱲᱮᱭᱟᱜᱼᱟ ᱤᱱᱟᱹ ᱯᱚᱨᱮ ᱩᱱᱤ ᱜᱤᱫᱽᱨᱟᱹ ᱫᱚ ᱢᱤᱫ ᱵᱚᱪᱷᱚᱨ ᱯᱚᱨᱮ ᱫᱚ ᱠᱟᱹᱡ ᱠᱟᱹᱡ ᱟᱡᱛᱮ ᱛᱟᱲᱟᱢᱮ ᱪᱮᱫᱚᱜᱼᱟ ᱟᱨᱮ ᱪᱟᱪᱳ ᱠᱮᱴᱮᱡᱚᱜᱼᱟ ᱤᱱᱟᱹ ᱯᱚᱨᱮ ᱢᱤᱫ ᱵᱟᱨ ᱥᱮᱨᱢᱟ ᱯᱚᱨᱮ ᱫᱚ ᱟᱡ ᱵᱟᱹᱭ ᱵᱟᱹᱭᱛᱮ ᱛᱟᱲᱟᱢᱟ ᱟᱨᱮ ᱦᱟᱨᱟ ᱵᱩᱨᱩᱜᱼᱟ ᱟᱨ ᱚᱱᱠᱟᱜᱮ ᱛᱟᱲᱟᱢ ᱠᱮᱴᱮᱡᱚᱜᱼᱟ ᱟᱨ ᱵᱟᱨ ᱵᱟᱨᱚ ᱛᱮᱨᱚ ᱥᱟᱞ ᱨᱮᱫᱚ ᱱᱩᱭ ᱠᱩᱲᱤ ᱜᱤᱫᱽᱨᱟᱹ ᱟᱡ ᱟᱡᱼᱮ ᱦᱚᱲᱢᱚ ᱵᱟᱦᱟ ᱠᱚ ᱛᱟᱭ ᱯᱷᱩᱴᱟᱹᱜᱼᱟ ᱟᱨ ᱤᱱᱟᱹ ᱯᱚᱨᱮᱜᱮ ᱟᱭᱳ ᱵᱟᱵᱟ ᱫᱚᱠᱚ ᱡᱟᱶᱟᱭ ᱠᱟᱠᱚ ᱠᱟᱱ ᱛᱟᱦᱮᱸᱫ ᱢᱟᱲᱟᱝ ᱫᱚ ᱚᱱᱠᱟᱜᱮ ᱟᱨ ᱩᱱᱤ ᱟᱨ ᱦᱚᱲᱢᱚ ᱵᱟᱝ ᱠᱮᱴᱮᱡ ᱠᱚᱜ ᱛᱟᱭᱟ ᱟᱨ ᱩᱱᱤ ᱠᱚ ᱡᱟᱶᱟᱭ ᱠᱟᱭᱟ ᱟᱨ ᱩᱱᱤ ᱜᱤᱫᱽᱨᱟᱹ ᱮᱸᱜᱟᱛᱚᱜᱼᱟᱭ ᱠᱩᱲᱤ ᱦᱚᱯᱚᱱᱟᱜ ᱡᱤᱣᱤ ᱫᱚ ᱟᱹᱰᱤ ᱠᱚᱥᱴᱚ ᱢᱟᱲᱟᱝ ᱫᱚ ᱱᱮᱛᱟᱨ ᱫᱚ ᱡᱟᱦᱟᱸ ᱞᱮᱠᱟ ᱥᱤᱠᱠᱷᱤᱛ ᱡᱩᱜᱽ ᱠᱟᱱᱟ ᱟᱴᱷᱮᱨᱚ ᱥᱟᱞ ᱵᱟᱝᱠᱷᱟᱡ ᱫᱚ ᱵᱟᱠᱚ ᱵᱟᱯᱞᱟᱜ ᱠᱟᱱᱟ ᱟᱡᱟᱜ ᱦᱚᱲᱢᱚ ᱥᱮ ᱜᱤᱫᱽᱨᱟᱹ ᱵᱟᱭ ᱮᱢ ᱫᱟᱲᱮ ᱟᱠᱚ ᱠᱟᱱ ᱞᱮᱠᱟᱛᱮ ᱦᱚᱲᱢᱚ ᱦᱚᱸᱠᱚ ᱧᱮᱞ ᱮᱫᱟ ᱩᱢᱟᱹᱨ ᱦᱚᱸᱠᱚ ᱧᱮᱞ ᱮᱫᱟ ᱚᱱᱟ ᱯᱚᱨᱮ ᱫᱚᱠᱚ ᱵᱟᱯᱞᱟᱭᱮᱫ ᱠᱚᱣᱟ ᱟᱨ ᱢᱟᱲᱟᱝ ᱫᱚ ᱚᱱᱠᱟ ᱫᱚ ᱵᱟᱝᱜᱮ ᱩᱱᱤᱫᱚ ᱠᱩᱲᱤ ᱜᱤᱫᱽᱨᱟᱹ ᱫᱚᱢ ᱡᱟᱶᱟᱭ ᱜᱤᱰᱤ ᱠᱟᱫᱮᱭᱟ ᱟᱨ ᱦᱟᱱᱦᱟᱨ ᱟᱭᱳ ᱦᱚᱸ ᱚᱠᱟ ᱞᱮᱠᱟᱱ ᱚᱲᱟᱜ ᱫᱩᱣᱟᱹᱨᱮ ᱧᱟᱢᱟ ᱦᱟᱱᱦᱟᱨ ᱟᱭᱳ ᱦᱚᱸ ᱵᱷᱮᱡᱟ ᱮᱱᱮᱡ ᱮᱜᱼᱟ ᱛᱤᱱ ᱵᱷᱳᱨ ᱥᱟᱦᱮᱫ ᱢᱮᱱᱟᱜᱼᱟ ᱠᱩᱲᱤ ᱦᱚᱯᱚᱱᱟᱜ ᱡᱤᱣᱤ ᱫᱚ ᱩᱱ ᱵᱷᱳᱨ ᱠᱚᱥᱴᱚ ᱦᱟᱨᱠᱮᱛ ᱜᱮ ᱱᱮᱛᱟᱨ ᱡᱩᱜᱽ ᱫᱚ ᱥᱤᱪᱪᱷᱤᱛ ᱡᱩᱜᱽ ᱠᱟᱱᱟ ᱥᱤᱠᱠᱷᱤᱛ ᱡᱩᱜᱽ ᱠᱟᱱᱟ ᱚᱱᱠᱟ ᱫᱚ ᱵᱟᱝ ᱠᱚ ᱠᱟᱹᱢᱤᱭᱮᱫᱼᱟ ᱟᱠᱚ ᱛᱮᱠᱚ ᱠᱮᱴᱮᱡᱚᱜ ᱠᱟᱱᱟ ᱦᱟᱨᱟᱼᱵᱩᱨᱩᱜ ᱠᱟᱱᱟ ᱠᱚ ᱛᱚᱵᱮ ᱮᱱᱟᱝ ᱜᱮᱠᱚ ᱵᱟᱯᱞᱟᱜ ᱠᱟᱱᱟ ᱢᱟᱲᱟᱝ ᱫᱚ ᱚᱱᱠᱟ ᱫᱚ ᱵᱟᱝᱜᱮ ᱠᱩᱲᱤ ᱦᱚᱯᱚᱱᱟᱜ ᱡᱤᱣᱤ ᱫᱚ ᱟᱹᱰᱤ ᱠᱚᱥᱴᱚᱛᱮ ᱵᱤᱛᱟᱹᱜᱼᱟ